ᱦᱮᱸ ᱦᱮᱞᱳ ᱦᱮᱸ ᱡᱚᱦᱟᱨᱜᱮ ᱡᱚᱦᱟᱨᱜᱮ ᱟᱫᱚ ᱢᱟᱥᱮ ᱚᱠᱟᱠᱷᱚᱱᱵᱤᱱ ᱢᱮᱱᱮᱫᱼᱟ

ᱦᱮᱸ ᱦᱮᱸ ᱪᱟᱹᱛᱩᱨᱵᱷᱩᱡᱽ ᱥᱚᱨᱮᱱ ᱟᱹᱞᱤᱧᱜᱮ ᱟᱨ ᱦᱳᱭ ᱦᱳᱭ ᱨᱩ ᱟᱲᱟᱝ ᱟᱲᱟᱝ ᱡᱟᱦᱟᱸᱜᱮ ᱟᱵᱚ ᱥᱚᱢᱟᱡᱽ ᱨᱮᱱᱟᱝ ᱤᱭᱟᱹᱠᱚ ᱚᱱᱟᱠᱚᱨᱤᱱ ᱢᱟᱪᱮᱫ ᱠᱟᱱᱟᱞᱤᱧ ᱦᱟᱜ ᱟᱹᱞᱤᱧᱫᱚ ᱦᱳᱭ ᱦᱳᱭ ᱪᱟᱹᱞᱩᱣ ᱟᱠᱟᱫᱞᱤᱧ ᱟᱫᱚ ᱱᱚᱠᱟᱭᱮᱱᱟ ᱱᱚᱰᱮ ᱱᱟᱦᱟᱜ ᱟᱹᱞᱤᱧᱟᱜ ᱟᱥᱲᱟ ᱨᱮᱱᱟᱜ ᱥᱤᱥᱴᱮᱢ ᱱᱚᱣᱟ ᱠᱟᱱᱟ ᱡᱮ ᱥᱟᱛᱫᱤᱱ ᱡᱟᱦᱟᱸᱭ ᱜᱤᱫᱽᱨᱟᱹ ᱱᱟᱦᱟᱜᱠᱚ ᱯᱟᱲᱦᱟᱜ ᱠᱟᱱᱟ ᱵᱩᱡᱷᱟᱹᱣ ᱪᱮ ᱚᱱᱟ ᱥᱟᱛᱫᱤᱱ ᱵᱷᱤᱛᱨᱤᱨᱮ ᱟᱹᱞᱤᱧ ᱯᱩᱱ ᱢᱟᱦᱟᱫᱚ ᱩᱱᱠᱚ ᱮᱱᱮᱡ ᱥᱮᱨᱮᱧᱞᱤᱧ ᱞᱟᱹᱭᱟᱠᱚ ᱠᱟᱱᱟ ᱟᱨ ᱯᱮ ᱢᱟᱦᱟᱫᱚ ᱚᱱᱟ ᱨᱩ ᱟᱲᱟᱝ ᱡᱟᱦᱟᱸ ᱡᱟᱦᱟᱸ ᱢᱮᱱᱟᱜᱼᱟ ᱟᱵᱚᱣᱟᱜ ᱥᱟᱶᱛᱟ ᱨᱮᱱᱟᱜ ᱚᱱᱟᱠᱚᱞᱤᱧ ᱪᱮᱫᱟᱠᱚ ᱠᱟᱱᱟ ᱟᱫᱚ ᱟᱹᱵᱤᱱ ᱚᱱᱠᱟ ᱟᱹᱵᱤᱱ ᱯᱟᱦᱴᱟᱥᱮᱱ ᱠᱷᱚᱱ ᱚᱱᱠᱟ ᱜᱤᱫᱽᱨᱟᱹᱠᱚ ᱡᱩᱫᱤ ᱢᱮᱱᱟᱜ ᱠᱚᱣᱟ ᱮᱱᱠᱷᱟᱱ ᱟᱹᱵᱤᱱᱵᱤᱱ ᱱᱤᱦᱟᱹᱛᱤ ᱵᱤᱱ ᱡᱳᱜᱟᱡᱳᱜᱽ ᱫᱟᱲᱮᱭᱟᱜᱼᱟ ᱦᱳᱭ ᱦᱳᱭ ᱵᱟᱝ ᱠᱟᱛᱷᱟᱠᱟᱱ ᱜᱮᱭᱟ ᱦᱳᱭ ᱦᱳᱭ ᱦᱳᱭ ᱠᱟᱹᱣᱰᱤᱫᱚ ᱱᱚᱝᱠᱟ ᱟᱠᱟᱱᱟ ᱚᱱᱠᱟᱫᱚ ᱦᱟᱜ ᱢᱟᱱᱮ ᱟᱵᱚ ᱢᱟᱱᱮ ᱟᱹᱫᱤᱵᱟᱹᱥᱤ ᱜᱤᱫᱽᱨᱟᱹ ᱦᱤᱥᱟᱹᱵᱽ ᱛᱮ ᱟᱹᱰᱤ ᱦᱚᱲᱫᱚ ᱵᱟᱭ ᱠᱟᱱᱟ ᱢᱟᱱᱮ ᱚᱱᱟᱫᱚ ᱢᱤᱫ ᱵᱚᱸᱜᱟᱨᱮ ᱡᱟᱦᱟᱸ ᱛᱟᱨᱢᱟᱱᱮ ᱚᱱᱟ ᱯᱷᱤᱯᱴᱤ ᱯᱟᱨᱥᱮᱱᱴ ᱞᱮᱠᱟ ᱮᱢ ᱦᱩᱭᱩᱜᱼᱟ ᱦᱳᱭ ᱟᱫᱚ ᱚᱱᱠᱟᱫᱚ ᱱᱟᱦᱟᱜ ᱚᱱᱠᱟᱫᱚ ᱱᱟᱦᱟᱜ ᱟᱹᱵᱤᱱ ᱡᱟᱦᱟᱸᱭ ᱜᱤᱫᱽᱨᱟᱹ ᱦᱟᱜ ᱵᱤᱱ ᱢᱮᱱᱮᱫᱼᱟ ᱦᱟᱜ ᱵᱟᱹᱵᱩ ᱜᱤᱫᱽᱨᱟᱹ ᱱᱟᱦᱟᱜ ᱟᱫᱚ ᱩᱱᱠᱤᱱᱫᱚ ᱱᱟᱦᱟᱜ ᱚᱱᱟ ᱢᱟᱲᱟᱝ ᱠᱚᱨᱮ ᱠᱤᱪᱷᱤᱠᱤᱱ ᱪᱮᱫ ᱵᱟᱲᱟᱧᱚᱜ ᱟᱠᱟᱫᱟ ᱪᱮᱫ ᱨᱩᱠᱚ ᱦᱳᱭ ᱦᱳᱭ ᱦᱳᱭ ᱦᱳᱭ ᱵᱟᱝᱼᱟ ᱠᱟᱛᱷᱟᱠᱟᱱ ᱜᱮᱭᱟ ᱠᱟᱛᱷᱟᱠᱟᱱ ᱜᱮᱭᱟ ᱦᱳᱭ ᱦᱳᱭ ᱦᱩᱭᱩᱜᱼᱟ ᱦᱳᱭ ᱟᱫᱚ ᱱᱚᱣᱟᱫᱚ ᱱᱟᱦᱟᱜ ᱥᱚᱛᱚᱱᱛᱨᱚ ᱱᱚᱰᱮ ᱦᱤᱡᱩᱜᱼᱟ ᱥᱚᱛᱚᱱᱛᱨᱚ ᱢᱮᱛᱷᱚᱰ ᱢᱮᱱᱟᱜᱼᱟ ᱵᱩᱡᱷᱟᱹᱣ ᱪᱮ ᱨᱩ ᱨᱮᱱᱟᱝ ᱮᱱᱮᱡ ᱨᱮᱱᱟᱝ ᱡᱚᱛᱚ ᱢᱮᱛᱷᱚᱰ ᱢᱮᱱᱟᱜᱼᱟ ᱛᱤᱨᱭᱳ ᱵᱟᱱᱟᱢ ᱛᱚᱪᱩᱲᱤ ᱴᱟᱢᱟᱠ ᱮᱢᱟᱱᱼᱛᱮᱢᱟᱱ ᱚᱱᱟᱫᱚ ᱵᱷᱮᱜᱟᱨ ᱵᱷᱮᱜᱟᱨ ᱥᱤᱥᱴᱮᱢ ᱢᱮᱱᱟᱜᱼᱟ ᱟᱫᱚ ᱚᱱᱟ ᱜᱤᱫᱽᱨᱟᱹᱢ ᱵᱷᱮᱡᱟᱭᱮ ᱠᱷᱟᱱᱫᱚ ᱵᱷᱟᱜᱮ ᱞᱮᱠᱟᱜᱮᱭ ᱪᱤᱱᱦᱟᱹᱣ ᱫᱟᱲᱮᱭᱩᱟᱜᱼᱟ ᱴᱷᱤᱠᱟᱹᱭᱟᱭ ᱩᱱᱤᱫᱚ

ᱦᱳᱭ ᱮᱰᱢᱤᱥᱚᱱ ᱞᱟᱹᱜᱤᱫ ᱫᱚ ᱚᱱᱠᱟᱫᱚ ᱫᱚ ᱵᱟᱝᱼᱟ ᱟᱡᱟᱜ ᱟᱫᱷᱟᱨ ᱠᱟᱨᱰ ᱛᱮᱫ ᱫᱚᱨᱠᱟᱨᱚᱜᱼᱟ ᱟᱨ ᱡᱩᱫᱤ ᱟᱹᱵᱤᱱᱵᱤᱱ ᱦᱮᱡ ᱫᱟᱲᱮᱭᱟᱜᱼᱟ ᱮᱱᱠᱷᱟᱱ ᱫᱚ ᱵᱟᱵᱟᱣᱟᱜ ᱥᱟᱭᱤᱱ ᱠᱟᱹᱴᱤᱡ ᱫᱚᱨᱠᱟᱨᱚᱜᱼᱟ ᱦᱳᱭ ᱦᱳᱭ ᱦᱳᱭ ᱦᱳᱭ ᱦᱳᱭ ᱴᱷᱤᱠᱜᱮᱭᱟ ᱴᱷᱤᱠᱜᱮᱭᱟ ᱴᱷᱤᱠᱜᱮᱭᱟ ᱢᱟ ᱢᱟ ᱟᱹᱰᱤ ᱟᱹᱰᱤ ᱫᱷᱚᱱᱭᱚᱵᱟᱫᱽ ᱢᱟ ᱴᱷᱤᱠ ᱦᱳᱭ ᱡᱚᱦᱟᱨ ᱡᱚᱦᱟᱨ ᱜᱮ